ᱢᱤᱫᱴᱟᱝ ᱪᱟᱹᱥᱤ ᱟᱡᱟᱜ ᱡᱟᱦᱟᱸ ᱪᱟᱥᱵᱟᱥᱟᱠᱟᱜᱼᱟᱭ ᱚᱱᱟ ᱟᱡᱽ ᱱᱤᱡᱮ ᱛᱮᱫᱚ ᱵᱟᱭ ᱡᱚᱢ ᱪᱟᱵᱟ ᱫᱟᱲᱭᱟᱜᱼᱟ ᱡᱮᱞᱮᱠᱟ ᱱᱚᱸᱰᱮ ᱦᱩᱲᱩ ᱪᱟᱥ ᱦᱚᱸ ᱦᱩᱭ ᱫᱟᱲᱭᱟᱜᱼᱟ ᱥᱤᱢ ᱥᱩᱠᱨᱤ ᱪᱟᱥ ᱦᱚᱸ ᱦᱩᱭ ᱫᱟᱲᱭᱟᱜᱼᱟ ᱟᱭᱢᱟ ᱜᱚᱴᱟᱝ ᱟᱨ ᱵᱟᱠᱷᱟᱱ ᱵᱟᱜᱟᱱ ᱠᱚᱨᱮ ᱥᱚᱵᱽᱡᱤ ᱠᱚ ᱡᱚ ᱠᱚ ᱫᱟ ᱠᱚᱭ ᱪᱟᱥ ᱠᱟᱜᱼᱟ ᱚᱱᱟ ᱟᱡᱽ ᱱᱤᱡᱮ ᱫᱚ ᱡᱚᱛᱚ ᱫᱚ ᱵᱟᱭ ᱡᱚᱢᱟ ᱚᱱᱟ ᱛᱟᱞᱟᱨᱮ ᱥᱮ ᱚᱱᱟ ᱞᱟᱹᱜᱤᱫ ᱟᱡᱽ ᱫᱚ ᱚᱱᱟ ᱫᱚ ᱵᱟᱡᱟᱨᱛᱮ ᱤᱫᱤᱭᱟᱭ ᱡᱚᱛᱚ ᱟᱡᱽ ᱱᱤᱡᱮ ᱛᱮᱫᱚ ᱵᱟᱡᱟᱨ ᱨᱮᱫᱚ ᱵᱟᱭ ᱟᱹᱠᱷᱨᱤᱧ ᱫᱟᱲᱮᱭᱟᱜᱼᱟ ᱚᱱᱟ ᱛᱟᱞᱟᱨᱮ ᱡᱟᱦᱟᱸ ᱡᱩᱲᱟᱹᱱᱫᱟᱨ ᱠᱚ ᱢᱮᱛᱟ ᱠᱚᱣᱟ ᱩᱱᱠᱩ ᱫᱚ ᱚᱱᱟ ᱟᱡᱟᱜ ᱠᱚ ᱡᱩᱲᱟᱹᱣ ᱤᱫᱤᱭᱟ ᱟᱨ ᱦᱟᱸᱰᱮ ᱦᱟᱴ ᱨᱮᱠᱚ ᱟᱹᱠᱷᱨᱤᱧᱟ ᱮᱱᱠᱷᱟᱱ ᱚᱸᱰᱮ ᱛᱟᱞᱟᱨᱮ ᱡᱟᱦᱟᱸᱭ ᱠᱤᱨᱤᱧ ᱦᱚᱲ ᱠᱚ ᱛᱟᱦᱮᱱᱟ ᱩᱱᱠᱩ ᱫᱚ ᱩᱱᱤ ᱪᱟᱹᱥᱤ ᱴᱷᱮᱱ ᱠᱷᱚᱱᱟᱜ ᱟᱹᱰᱤ ᱠᱚᱢ ᱛᱮᱠᱚ ᱠᱷᱚᱡᱚᱜᱼᱟ ᱱᱚᱸᱰᱮ ᱦᱟᱯᱮ ᱱᱩᱭ ᱪᱟᱹᱥᱤ ᱩᱱᱟᱹᱜᱼᱮᱭ ᱠᱷᱟᱴᱟᱣᱟᱠᱟᱱᱟ ᱥᱮ ᱩᱱᱟᱹᱜᱼᱮᱭ ᱪᱷᱩᱴᱟᱹᱣᱟ ᱞᱮᱱ ᱛᱟᱦᱮᱸᱫ ᱠᱟᱹᱴᱤᱡᱽ ᱟᱹᱰᱤᱜᱟᱱ ᱠᱚᱢ ᱛᱮᱫᱚ ᱵᱟᱹᱧ ᱠᱚᱭᱮᱭᱟ ᱥᱮ ᱵᱟᱹᱧ ᱠᱤᱨᱤᱧᱟ ᱢᱮᱱᱛᱮ ᱚᱱᱠᱟ ᱫᱚ ᱵᱟᱠᱚ ᱩᱭᱦᱟᱹᱨᱟ ᱚᱱᱟ ᱠᱚᱢ ᱠᱷᱚᱱ ᱠᱚᱢᱛᱮ ᱮᱲᱮ ᱨᱮᱱᱟᱝ ᱠᱚ ᱪᱮᱥᱴᱟᱭᱟ ᱟᱨ ᱟᱠᱚ ᱚᱱᱟ ᱦᱟᱴᱨᱮ ᱥᱮ ᱵᱟᱡᱟᱨ ᱨᱮ ᱰᱷᱮᱨ ᱫᱟᱢ ᱛᱮᱠᱚ ᱟᱹᱠᱷᱨᱤᱧᱟ ᱱᱚᱸᱰᱮ ᱪᱟᱹᱥᱤᱭᱟᱜ ᱡᱩᱫᱤᱢ ᱦᱤᱥᱟᱹᱵᱽ ᱩᱭᱦᱟᱹᱨ ᱞᱮᱠᱷᱟᱱ ᱡᱟᱦᱟᱸ ᱛᱤᱱᱟᱹᱜ ᱠᱷᱟᱴᱟᱣ ᱞᱮᱱ ᱛᱟᱦᱮᱱ ᱡᱟᱦᱟᱸ ᱛᱤᱱᱟᱹᱜ ᱠᱟᱹᱢᱤ ᱞᱮᱱ ᱛᱟᱦᱮᱸᱫ ᱚᱱᱟ ᱫᱚ ᱟᱹᱰᱤᱜᱟᱱ ᱫᱚ ᱵᱟᱭ ᱞᱟᱵᱟᱭ ᱠᱟᱱ ᱛᱟᱭᱟ ᱡᱟᱦᱟᱸ ᱛᱤᱱᱟᱹᱜ ᱡᱟᱦᱟᱸᱭ ᱛᱟᱞᱟ ᱨᱮ ᱢᱮᱱᱟᱭᱟ ᱩᱱᱤ ᱪᱟᱹᱥᱤ ᱴᱷᱮᱱ ᱠᱷᱚᱱᱟᱜ ᱠᱤᱨᱤᱧ ᱠᱟᱛᱮᱫ ᱦᱟᱴᱨᱮ ᱟᱨᱦᱚᱸᱭ ᱟᱹᱠᱷᱨᱤᱧᱟ ᱩᱱᱤᱜᱮ ᱡᱟᱹᱥᱛᱤ ᱫᱚ ᱯᱷᱟᱭᱫᱟᱭᱟᱭ ᱥᱮ ᱞᱟᱵᱟᱭ ᱱᱚᱸᱰᱮ ᱧᱮᱞ ᱜᱟᱱᱚᱜᱼᱟ ᱡᱮ ᱪᱟᱹᱥᱤ ᱠᱷᱚᱱ ᱫᱚ ᱛᱟᱞᱟ ᱨᱮ ᱡᱟᱦᱟᱸᱭ ᱠᱤᱨᱤᱧ ᱠᱟᱛᱮᱫ ᱫᱚᱦᱲᱟᱭ ᱟᱹᱠᱷᱨᱤᱧᱮᱜᱼᱟ ᱩᱱᱤᱜᱮ ᱡᱟᱹᱥᱛᱤ ᱞᱟᱵᱮᱭ ᱵᱩᱡᱷᱟᱹᱣᱟ ᱩᱱᱤᱜᱮ ᱡᱟᱹᱥᱛᱤᱭ ᱞᱟᱵᱟᱭ ᱟᱫᱚ ᱱᱚᱸᱰᱮ ᱢᱮᱱ ᱜᱟᱱᱚᱜᱼᱟ ᱡᱟᱦᱟᱸ ᱛᱟᱞᱟᱨᱮ ᱢᱮᱱᱟᱜ ᱠᱚᱣᱟ ᱩᱱᱠᱩ ᱫᱚ ᱜᱚᱲᱚ ᱦᱚᱲ ᱫᱚᱠᱚ ᱵᱟᱝ ᱠᱟᱱᱟ ᱩᱱᱠᱩ ᱫᱚ ᱮᱲᱮ ᱦᱚᱲ ᱠᱟᱱᱟ ᱠᱚ ᱟᱫᱚ ᱢᱤᱫᱴᱮᱡᱽ ᱪᱟᱹᱥᱤ ᱦᱚᱸ ᱟᱡᱽ ᱵᱟᱰᱟᱭᱮᱫ ᱜᱮᱭᱟᱭ ᱦᱟᱸᱜ ᱡᱮ ᱮᱲᱮᱧ ᱠᱟᱱᱟᱭ ᱢᱮᱱᱛᱮ ᱮᱱ ᱨᱮᱦᱚᱸᱭ ᱟᱹᱠᱷᱨᱤᱧᱮᱫ ᱜᱮᱭᱟ ᱡᱩᱫᱤ ᱵᱟᱭ ᱟᱹᱠᱷᱨᱤᱧᱟ ᱮᱱᱠᱷᱟᱱ ᱟᱡᱟᱜ ᱪᱟᱥ ᱟᱠᱟᱫ ᱡᱟᱦᱟᱸ ᱟᱨᱡᱟᱣ ᱛᱟᱭ ᱚᱱᱟ ᱫᱚ ᱛᱟᱦᱮᱸ ᱜᱚᱫᱚᱜ ᱫᱚ ᱟᱡᱽ ᱱᱤᱡᱮ ᱛᱮᱢᱟ ᱦᱟᱴ ᱨᱮᱢᱟ ᱵᱟᱭ ᱟᱹᱠᱷᱨᱤᱧ ᱫᱟᱲᱭᱟᱜᱼᱟ ᱩᱱᱟᱹᱜ ᱰᱷᱮᱨ ᱛᱟᱭ ᱪᱟᱥᱵᱟᱥ ᱛᱟᱭ ᱛᱟᱦᱮᱱᱟ ᱦᱮᱸ ᱡᱚᱛᱚ ᱫᱚ ᱦᱟᱴ ᱨᱮᱫᱚ ᱵᱟᱭ ᱟᱹᱠᱷᱨᱤᱧ ᱫᱟᱲᱭᱟᱜᱼᱟ ᱚᱱᱟᱛᱮ ᱩᱱᱤ ᱡᱟᱦᱟᱸ ᱡᱩᱲᱟᱹᱱᱫᱟᱨ ᱠᱚ ᱢᱮᱛᱟᱠᱚᱣᱟ ᱩᱱᱠᱩ ᱫᱚ ᱜᱟᱹᱰᱤ ᱜᱟᱹᱰᱤ ᱠᱚ ᱠᱤᱨᱤᱧᱟ ᱟᱨᱠᱚ ᱟᱹᱠᱷᱨᱤᱧᱟ ᱟᱨ ᱩᱱᱠᱩ ᱦᱚᱸ ᱟᱠᱚ ᱡᱟᱦᱟᱸᱭᱟᱜ ᱟᱨᱦᱚᱸᱠᱚ ᱟᱹᱠᱷᱨᱤᱧ ᱨᱩᱣᱟᱹᱲᱟ ᱚᱸᱰᱮ ᱠᱷᱚᱱᱟᱜ ᱟᱨᱚ ᱮᱴᱟᱜᱤᱡᱽ ᱠᱤᱨᱤᱧᱟᱭ ᱩᱱᱤ ᱟᱫᱚ ᱫᱚᱦᱲᱟᱭ ᱟᱹᱠᱷᱨᱤᱧᱟ ᱚᱱᱠᱟ ᱛᱟᱞᱟᱨᱮ ᱡᱟᱦᱟᱸᱭ ᱢᱮᱱᱟᱜ ᱠᱚᱣᱟ ᱩᱱᱠᱩᱜᱮ ᱡᱟᱹᱥᱛᱤ ᱫᱚ ᱞᱟᱵᱽ ᱠᱚ ᱩᱴᱷᱟᱹᱣᱟ ᱟᱨ ᱪᱟᱹᱥᱤ ᱫᱚ ᱩᱱᱟᱹᱜ ᱫᱚ ᱞᱟᱵᱽ ᱫᱚ ᱵᱟᱭ ᱵᱷᱩᱸᱡᱟᱹᱣᱟ ᱟᱫᱚ ᱱᱚᱜᱼᱚᱭ ᱱᱚᱝᱠᱟ ᱧᱮᱞ ᱜᱟᱱᱚᱜ ᱠᱟᱱᱟ ᱡᱮ ᱛᱟᱞᱟᱨᱮ ᱡᱟᱦᱟᱸᱭ ᱢᱮᱱᱟᱜ ᱠᱚᱣᱟ ᱠᱤᱨᱤᱧ ᱠᱚ ᱩᱱᱠᱩᱜᱮ ᱡᱟᱹᱥᱛᱤ ᱠᱚ ᱞᱟᱵᱟ ᱪᱟᱹᱥᱤ ᱠᱷᱚᱱᱟᱜ ᱫᱚ